ᱟᱞᱮ ᱤᱧᱫᱩᱧ ᱪᱟᱟᱜᱼᱟ ᱯᱷᱳᱴᱳ ᱥᱩᱴ ᱞᱟᱹᱜᱤᱫ ᱟᱞᱮ ᱱᱚᱸᱰᱮ ᱢᱟᱱᱮ ᱯᱩᱞ ᱞᱟᱭᱤᱱ ᱠᱚ ᱱᱟᱣᱟ ᱜᱮᱠᱚ ᱵᱮᱱᱟᱣ ᱮᱫᱟ ᱛᱮᱭᱟᱨ ᱡᱩᱛ ᱧᱚᱜ ᱠᱟᱫᱟ ᱠᱚ ᱛᱳ ᱯᱩᱞ ᱞᱟᱭᱤᱱ ᱨᱮ ᱵᱨᱤᱡᱽ ᱨᱮ ᱚᱸᱰᱮᱱᱟᱜ ᱵᱮᱠ ᱜᱨᱟᱣᱩᱱᱰ ᱯᱮ ᱟᱹᱰᱤ ᱱᱟᱯᱟᱭ ᱜᱮ ᱦᱤᱡᱩᱜᱼᱟ ᱚᱸᱰᱮ ᱛᱩᱞᱟᱹᱣ ᱤᱧ ᱪᱟᱞᱟᱜ ᱜᱮᱭᱟ ᱟᱞᱮ ᱚᱸᱰᱮ ᱟᱭᱢᱟ ᱥᱟᱴ ᱴᱤ ᱯᱟᱨᱠ ᱢᱮᱱᱟᱜᱼᱟ ᱱᱚᱣᱟ ᱠᱚᱨᱮᱫ ᱤᱧ ᱪᱟᱞᱟᱜ ᱵᱟᱲᱟ ᱜᱮᱭᱟ ᱟᱨᱚ ᱵᱟᱜᱟᱱ ᱠᱚᱨᱮ ᱯᱷᱚᱨᱮ ᱯᱷᱚᱨᱮᱥᱴ ᱠᱚ ᱢᱮᱱᱟᱜᱼᱟ ᱥᱮ ᱵᱟᱯᱞᱟ ᱚᱲᱟᱜ ᱠᱳ ᱠᱚᱨᱮ ᱪᱮᱛᱟᱱ ᱨᱮ ᱡᱮ ᱞᱟᱭᱴᱤᱝ ᱠᱚ ᱞᱟᱜᱟᱣ ᱵᱟᱲᱟ ᱠᱟᱜᱼᱟ ᱞᱟᱭᱴᱤᱝ ᱞᱟᱛᱟᱨ ᱠᱚᱨᱮᱫ ᱯᱷᱳᱴᱳ ᱛᱩᱞᱟᱹᱣ ᱚᱱᱟ ᱠᱚᱨᱮ ᱦᱚᱸ ᱵᱮᱥ ᱜᱮ ᱧᱮᱞᱚᱜᱼᱟ ᱵᱮᱠᱜᱨᱟᱩᱱᱰ ᱠᱚ ᱡᱟᱢᱟᱭ ᱠᱚᱲᱟ ᱵᱟᱹᱦᱩ ᱠᱩᱲᱤ ᱚᱱᱮ ᱠᱩᱨᱥᱤ ᱨᱮᱠᱚ ᱫᱩᱲᱩᱵ ᱠᱚ ᱚᱱᱟ ᱠᱚᱨᱮ ᱦᱚᱲ ᱠᱚᱧ ᱪᱷᱚᱵᱤ ᱵᱟᱲᱟ ᱠᱚᱣᱟ ᱤᱧᱤᱧ ᱪᱷᱚᱵᱤᱜᱼᱟ ᱚᱱᱟᱜᱮ ᱵᱮᱥ ᱜᱮ